ᱦᱮᱞᱳ ᱟᱹᱞᱤᱧ ᱡᱚᱵᱟ ᱦᱟᱸᱥᱫᱟ ᱞᱤᱧ ᱢᱮᱱᱮᱜᱼᱟ ᱟᱨ ᱟᱹᱞᱤᱧᱟᱜ ᱟᱛᱳ ᱫᱚ ᱟᱦᱟᱨ ᱴᱚᱞᱟ ᱟᱹᱞᱤᱧ ᱢᱤᱫᱴᱤᱡ ᱟᱫᱷᱟᱨ ᱠᱟᱨᱰ ᱨᱮᱱᱟᱜ ᱯᱮᱯᱟᱨ ᱨᱮᱱᱟᱜ ᱥᱠᱮᱱ ᱞᱤᱧ ᱧᱟᱢ ᱠᱟᱱᱟ ᱚᱱᱟ ᱫᱚ ᱢᱤᱫᱴᱷᱮᱱ ᱡᱟᱢᱟ ᱦᱩᱭᱩᱜᱼᱟ ᱛᱚ ᱚᱱᱟᱜᱮ ᱟᱹᱞᱤᱧᱟᱜ ᱟᱹᱞᱤᱧ ᱴᱷᱮᱱ ᱚᱱᱟ ᱟᱫᱷᱟᱨ ᱠᱟᱨᱰ ᱟᱜ ᱡᱮᱨᱚᱠᱥ ᱠᱚᱯᱤ ᱵᱟᱹᱱᱩᱜ ᱟᱹᱱᱤᱡ ᱱᱟᱜ ᱛᱚ ᱚᱱᱟᱜᱮ ᱟᱹᱞᱤᱧ ᱟᱵᱤᱱ ᱴᱷᱮᱱ ᱞᱤᱧ ᱠᱷᱚᱡᱚᱜ ᱠᱟᱱᱟ ᱠᱤ ᱪᱮᱫ ᱞᱮᱠᱟ ᱛᱮᱞᱤᱧ ᱮᱢᱟ ᱚᱱᱟ ᱟᱵᱤᱱ ᱪᱮᱫ ᱞᱮᱠᱟᱛᱮᱵᱤᱱ ᱵᱷᱮᱡᱟ ᱫᱟᱲᱮᱭᱟᱜᱼᱟ ᱯᱷᱳᱴᱳ ᱚᱱᱞᱟᱭᱤᱱ ᱵᱤᱱ ᱯᱷᱳᱴᱳ ᱠᱟᱛᱮᱫ ᱵᱤᱱ ᱵᱷᱮᱡᱟᱭᱟ ᱥᱮ ᱟᱹᱞᱤᱧᱟᱜ ᱤᱢᱮᱞ ᱟᱭᱰᱤ ᱨᱮ ᱚᱱᱟ ᱫᱚᱵᱤᱱ ᱵᱷᱮᱡᱟᱭᱟ ᱱᱟᱜ ᱠᱤᱭᱩᱠᱤ ᱚᱠᱛᱚ ᱜᱮ ᱡᱚᱨᱩᱨᱤ ᱜᱮᱭᱟ ᱚᱱᱟ ᱮᱡᱮᱱᱥᱤ ᱨᱮ ᱮᱢ ᱦᱩᱭᱩᱜᱼᱟ ᱱᱟᱜ ᱚᱱᱟ ᱪᱤᱠᱟᱹ ᱟᱹᱞᱤᱧ ᱟᱵᱤᱱ ᱴᱷᱮᱱ ᱞᱤᱧ ᱯᱷᱳᱱ ᱟᱠᱟᱜᱼᱟ ᱠᱤ ᱚᱱᱟ ᱨᱮᱱᱟᱜ ᱟᱫᱷᱟᱨ ᱠᱟᱨᱰ ᱨᱮᱱᱟᱜ ᱡᱚᱨᱚᱠᱥ ᱠᱚᱯᱤ ᱱᱟᱜ ᱪᱮᱫ ᱞᱮᱠᱟ ᱛᱤᱵᱤᱱ ᱵᱷᱮᱡᱟᱣᱟ ᱞᱤᱧᱟᱹ ᱱᱟᱜ ᱢᱟ ᱛᱚᱵᱮ ᱡᱚᱦᱟᱨ ᱜᱮ